ᱦᱮᱸ ᱚᱠᱚᱭᱵᱮᱱ ᱢᱮᱱᱮᱫᱼᱟ ᱟᱪᱪᱷᱟ ᱦᱮ ᱸ ᱞᱟᱹᱭᱵᱤᱱ ᱟᱹᱞᱤᱧ ᱱᱚᱣᱟ ᱠᱚᱵᱤᱱᱯᱩᱨ ᱥᱟᱛᱷ ᱠᱮᱱᱫᱨᱚ ᱨᱮᱱᱤᱡ ᱢᱟᱱᱮ ᱮ ᱮᱱ ᱮᱢ ᱫᱤᱫᱤ ᱠᱟᱱᱟᱞᱤᱧ ᱟᱪᱪᱷᱟ ᱟᱪᱪᱷᱟ ᱦᱳᱭ ᱟᱪᱪᱷᱟ ᱦᱳᱭ ᱦᱳᱭ ᱦᱳᱭ ᱟᱪᱪᱷᱟ ᱞᱟᱹᱭᱵᱤᱱ ᱥᱮ ᱟᱹᱵᱤᱱᱟᱜ ᱯᱨᱳᱵᱞᱮᱢ ᱪᱮᱫ ᱟᱹᱵᱤᱱᱟᱜ ᱠᱚᱥᱴᱚ ᱪᱮᱫ ᱞᱮᱠᱟ ᱦᱩᱭᱩᱜ ᱠᱟᱱᱟ ᱦᱚᱸ ᱟᱪᱪᱷᱟ ᱟᱪᱪᱷᱟ ᱟᱹᱞᱤᱧ ᱞᱤᱧ ᱵᱩᱡᱷᱟᱹᱣ ᱫᱟᱲᱮᱭᱟᱜ ᱠᱟᱱᱟ ᱟᱹᱵᱤᱱᱟᱜ ᱯᱨᱳᱵᱞᱮᱢ ᱡᱮ ᱟᱹᱵᱤᱱᱟᱜ ᱱᱚᱝᱠᱟ ᱚᱵᱚᱥᱛᱟ ᱫᱚ ᱟᱹᱵᱤᱱ ᱦᱮᱸ ᱛᱚ ᱟᱹᱵᱤᱱᱟᱜ ᱴᱤᱭᱩᱢᱟᱨ ᱦᱮᱱᱟᱜᱼᱟ ᱡᱟᱦᱟᱸ ᱫᱚ ᱡᱤᱵᱚᱱ ᱜᱷᱟᱹᱭ ᱢᱮᱱᱟᱠᱚ ᱡᱤᱵᱚᱱ ᱦᱚᱨ ᱟᱨ ᱨᱮᱭᱟᱜ ᱫᱚ ᱠᱮᱱᱥᱟᱨ ᱟᱨ ᱵᱟᱝᱠᱷᱟᱱ ᱤᱱᱯᱷᱮᱠᱥᱮᱱ ᱦᱚᱸ ᱦᱩᱭᱫᱟᱲᱮᱭᱟᱜᱼᱟ ᱟᱫᱚ ᱞᱟᱹᱭᱛᱮᱢᱟ ᱱᱟᱦᱟᱸᱜ ᱨᱤᱯᱳᱴ ᱵᱟᱝ ᱧᱮᱞ ᱞᱮᱠᱷᱟᱱ ᱵᱟᱹᱞᱤᱧ ᱢᱮᱱᱠᱮᱭᱟ ᱯᱩᱥᱴᱟᱹᱣ ᱥᱟᱺᱦᱤᱡ ᱟᱫᱚ ᱟᱹᱵᱤᱱ ᱢᱤᱫᱴᱤᱡ ᱠᱟᱹᱢᱤᱭᱟᱵᱤᱱ ᱡᱮ ᱚᱱᱟ ᱟᱞᱴᱨᱟᱥᱚᱱ ᱯᱷᱳᱴᱳ ᱢᱮᱱᱟᱵᱚᱱ ᱥᱮ ᱚᱱᱟᱵᱤᱱ ᱠᱚᱨᱟᱣ ᱞᱮᱠᱷᱟᱱ ᱚᱱᱟ ᱟᱹᱜᱩ ᱠᱟᱛᱮᱫ ᱵᱮᱱ ᱦᱮᱡ ᱞᱮᱱᱠᱷᱟᱱ ᱜᱮ ᱚᱱᱟ ᱧᱮᱞᱟᱞᱤᱧ ᱟᱨ ᱨᱤᱯᱳᱴ ᱞᱤᱧ ᱧᱮᱞ ᱞᱮᱠᱷᱟᱱ ᱚᱱᱟ ᱟᱞᱴᱨᱟᱥᱚᱱ ᱯᱷᱳᱴᱳ ᱞᱤᱧ ᱧᱮᱞ ᱞᱮᱠᱷᱟᱱ ᱵᱩᱡᱷᱟᱹᱣ ᱫᱟᱲᱮᱭᱟᱜᱼᱟ ᱞᱤᱧ ᱟᱹᱵᱤᱱᱟᱜ ᱪᱮᱫ ᱯᱨᱳᱵᱞᱮᱢ ᱢᱮᱱᱟᱜᱼᱟ ᱟᱨ ᱱᱤᱠᱟᱹ ᱛᱮᱢᱟ ᱱᱟᱦᱟᱜᱞᱤᱧ ᱵᱩᱡᱷᱟᱹᱣ ᱮᱫ ᱨᱮᱦᱚᱸ ᱚᱱᱟ ᱠᱞᱤᱭᱟᱨ ᱵᱟᱭ ᱠᱞᱤᱭᱟᱨᱚᱜ ᱠᱟᱱᱟ ᱟᱫᱚ ᱚᱱᱟᱜᱮ ᱚᱱᱟᱵᱤᱱ ᱟᱹᱜᱩᱭ ᱠᱷᱟᱱ ᱫᱚ ᱵᱮᱥ ᱥᱟᱺᱦᱤᱡ ᱞᱤᱧ ᱵᱩᱡᱷᱟᱹᱣ ᱠᱮᱭᱟ ᱟᱨ ᱚᱱᱟ ᱧᱮᱞ ᱠᱟᱛᱮᱱ ᱟᱹᱞᱤᱧ ᱞᱤᱧ ᱞᱟᱹᱭᱟᱵᱮᱱᱟ ᱟᱨ ᱦᱳᱭ ᱚᱱᱟᱜᱮ ᱟᱹᱜᱩᱭᱟᱵᱤᱱ ᱦᱳᱭ ᱟᱹᱞᱤᱧ ᱫᱚ ᱡᱚᱛᱚ ᱫᱤᱱ ᱜᱮᱞᱤᱧ ᱛᱟᱦᱮᱱᱟ ᱥᱤᱜᱤ ᱢᱟᱦᱟ ᱵᱟᱫᱽ ᱠᱟᱛᱮ ᱚᱱᱟ ᱡᱚᱛᱚ ᱫᱤᱱᱜᱮᱱᱟᱦᱟᱜ ᱤᱭᱟᱹ ᱨᱮᱜᱮ ᱰᱤᱣᱩᱴᱤ ᱨᱮᱜᱮ ᱞᱤᱧ ᱛᱟᱦᱮᱱᱟ ᱠᱟᱹᱢᱤ ᱨᱮᱜᱮ ᱟᱫᱚ ᱟᱹᱵᱤᱱ ᱡᱟᱦᱟᱸ ᱦᱤᱞᱳᱜ ᱜᱮ ᱦᱮᱡ ᱫᱟᱲᱮᱭᱟᱜᱼᱟ ᱵᱤᱱ ᱟᱨ ᱟᱹᱜᱩ ᱫᱟᱲᱮᱭᱟᱜᱼᱟ ᱵᱤᱱ ᱟᱨ ᱵᱤᱱ ᱞᱟᱹᱭ ᱫᱟᱲᱮᱭᱟᱜᱼᱟ ᱟᱨ ᱚᱱᱟᱠᱚ ᱧᱮᱞ ᱠᱟᱛᱮᱫ ᱱᱟᱦᱟᱜ ᱟᱹᱞᱤᱧ ᱞᱤᱧ ᱞᱟᱹᱭᱟᱵᱮᱱᱟ ᱚᱠᱚᱭ ᱴᱷᱮᱱ ᱰᱚᱠᱴᱚᱨ ᱴᱷᱮᱱ ᱫᱮᱠᱷᱟᱣ ᱦᱩᱭᱩᱜᱼᱟ ᱦᱮᱸᱥᱮ ᱟᱹᱵᱤᱱ ᱚᱱᱟ ᱠᱚᱨᱟᱣ ᱠᱟᱛᱮ ᱟᱹᱜᱩ ᱞᱮᱠᱷᱟᱱ ᱜᱮᱵᱤᱱ ᱟᱹᱵᱤᱱᱟᱜ ᱡᱚᱛᱚ ᱚᱥᱩᱵᱤᱫᱟ ᱠᱚ ᱤᱭᱟᱹ ᱟᱹᱵᱤᱱ ᱦᱳᱭ ᱞᱟᱹᱭᱟᱵᱮᱱᱟᱞᱤᱧ ᱦᱳᱭ ᱛᱚᱵᱮ ᱦᱮᱸ ᱟᱹᱵᱤᱱ ᱦᱤᱡᱩᱜ ᱵᱤᱱ ᱚᱱᱟᱠᱚ ᱠᱚᱨᱟᱣ ᱠᱟᱛᱮᱫ ᱴᱷᱤᱠ ᱜᱮᱭᱟ ᱢᱟ ᱛᱚᱵᱮ ᱢᱚᱡᱽ ᱛᱮ ᱛᱟᱦᱮᱱ ᱵᱤᱱ ᱤᱱᱟᱹᱜᱮ ᱵᱮᱥᱛᱮ ᱦᱚᱸ ᱡᱚᱦᱟᱨ ᱜᱮ ᱦᱚᱸ ᱴᱷᱤᱠ